ᱦᱮᱸ ᱢᱟᱨᱮ ᱪᱤᱛᱟᱹᱨ ᱨᱮᱭᱟᱜ ᱮᱱᱮᱢ ᱫᱚ ᱟᱹᱰᱤ ᱛᱮᱜ ᱜᱮ ᱢᱮᱱᱟᱜᱼᱟ ᱪᱮᱫᱟᱜ ᱥᱮ ᱯᱟᱹᱦᱤᱞ ᱞᱟᱦᱟᱛᱮ ᱡᱟᱦᱟᱸ ᱯᱷᱚᱴᱳ ᱥᱮ ᱪᱤᱛᱟᱹᱨ ᱛᱩᱞᱟᱹᱣ ᱞᱮᱱᱟ ᱚᱱᱟ ᱪᱤᱛᱟᱹᱨ ᱨᱮᱫᱚ ᱦᱩᱭᱩᱜ ᱠᱟᱱᱟ ᱩᱱ ᱥᱚᱢᱚᱭ ᱨᱮᱱᱟᱜ ᱡᱟᱦᱟᱸ ᱚᱵᱚᱥᱛᱷᱟ ᱛᱟᱦᱮᱸ ᱠᱟᱱᱟ ᱩᱱ ᱥᱚᱢᱚᱭ ᱨᱮ ᱡᱟᱦᱟᱸ ᱪᱤᱛᱟᱹᱨ ᱧᱮᱞ ᱞᱮᱱᱟ ᱡᱷᱟᱞᱠᱟᱣ ᱞᱮᱱᱟ ᱚᱱᱟ ᱪᱤᱛᱟᱹᱨ ᱜᱮ ᱥᱟᱵ ᱫᱚᱦᱚ ᱢᱮᱱᱟᱜᱼᱟ ᱥᱮ ᱥᱟᱵ ᱫᱚᱦᱚ ᱟᱠᱟᱱᱟ ᱢᱮᱱᱷᱟᱱ ᱱᱤᱛᱚᱜ ᱡᱩᱫᱤ ᱱᱟᱣᱟ ᱠᱟᱨᱛᱮ ᱯᱷᱚᱴᱳ ᱥᱮ ᱪᱤᱛᱟᱹᱨ ᱮᱢ ᱛᱩᱞᱟᱹᱣᱟ ᱮᱱᱠᱷᱟᱱ ᱪᱤᱠᱟᱹᱜ ᱠᱟᱱᱟ ᱮᱱᱠᱷᱟᱱ ᱱᱤᱛᱚᱜ ᱱᱚᱣᱟ ᱵᱚᱨᱛᱚᱢᱟᱱ ᱱᱤᱛᱚᱝ ᱨᱮᱱᱟᱜ ᱱᱤᱛᱚᱝ ᱡᱟᱦᱟᱸ ᱥᱤᱪᱩᱭᱮᱥᱮᱱ ᱠᱟᱱᱟ ᱱᱤᱛᱚᱜ ᱨᱮᱟᱜ ᱚᱱᱟ ᱫᱚ ᱠᱟᱛᱷᱟᱭ ᱫᱮᱠᱷᱟᱣ ᱟᱢᱟ ᱥᱮ ᱠᱟᱛᱷᱟᱭ ᱞᱟᱹᱭ ᱟᱢᱟ ᱥᱮ ᱩᱫᱩᱜ ᱟᱢᱟᱭ ᱠᱤᱱᱛᱩ ᱵᱟᱲᱟᱭ ᱜᱮᱭᱟᱵᱚᱱ ᱡᱮ ᱯᱷᱚᱴᱳ ᱫᱚᱭ ᱨᱚᱲᱟ ᱦᱮᱸ ᱯᱷᱳᱴᱳ ᱫᱚᱭ ᱞᱟᱸᱫᱟᱭᱟ ᱯᱷᱳᱴᱳ ᱫᱚᱭ ᱞᱟᱸᱫᱟᱭᱟ ᱪᱤᱴᱷᱤ ᱫᱚᱭ ᱨᱚᱲᱟ ᱱᱚᱜ ᱱᱚᱝᱠᱟᱱ ᱡᱟᱦᱟᱸ ᱠᱟᱛᱷᱟ ᱠᱟᱱ ᱛᱟᱵᱚᱱᱟ ᱚᱱᱟᱛᱤᱧ ᱢᱮᱱᱟ ᱟᱵᱚᱣᱟᱜ ᱱᱚᱜᱼᱚᱭ ᱡᱟᱦᱟᱸ ᱢᱟᱨᱮ ᱪᱤᱛᱟᱹᱨ ᱱᱚᱣᱟ ᱪᱤᱛᱟᱹᱨ ᱫᱚ ᱢᱟᱨᱮ ᱨᱮᱱᱟᱜ ᱠᱟᱛᱷᱟ ᱞᱟᱦᱟ ᱛᱮᱱᱟᱜ ᱠᱟᱛᱷᱟ ᱡᱟᱦᱟᱸ ᱜᱷᱚᱴᱚᱱ ᱜᱷᱟᱴᱟᱣ ᱠᱟᱱᱟ ᱚᱱᱟ ᱪᱤᱛᱟᱹᱨ ᱟᱢᱮ ᱩᱫᱩᱜᱟᱢᱟᱭ ᱥᱮ ᱫᱤᱥᱟᱹ ᱟᱢᱟᱭ ᱡᱟᱦᱟᱸ ᱛᱮ ᱟᱢ ᱚᱸᱰᱮ ᱠᱷᱚᱱ ᱫᱟᱲᱮᱢ ᱧᱟᱢ ᱫᱟᱲᱮᱭᱟᱜᱼᱟ ᱥᱮ ᱚᱸᱰᱮ ᱠᱷᱚᱱ ᱡᱟᱸᱜᱟ ᱨᱤᱦᱤᱴ ᱛᱤᱸᱜᱩ ᱠᱮᱴᱮᱡ ᱠᱟᱛᱮᱜ ᱟᱢ ᱞᱟᱯᱷᱟᱝ ᱥᱮᱱᱮᱢ ᱛᱟᱲᱟᱢ ᱫᱟᱲᱮᱭᱟᱜᱼᱟ ᱞᱟᱯᱷᱟᱝ ᱥᱮᱜ ᱮᱢ ᱩᱭᱦᱟᱹᱨ ᱫᱟᱲᱮᱭᱟᱜ ᱱᱚᱜᱼᱚᱭ ᱱᱚᱝᱠᱟᱱᱟᱜ ᱱᱚᱰᱮ ᱠᱷᱚᱱ ᱫᱤᱥᱟᱹ ᱧᱟᱢᱚᱜᱼᱟ ᱟᱨ ᱱᱟᱣᱟ ᱪᱤᱛᱟᱹᱨ ᱥᱮ ᱱᱟᱣᱟ ᱯᱷᱳᱴᱳ ᱠᱷᱚᱱ ᱫᱚ ᱵᱚᱨᱛᱚᱢᱟᱱ ᱥᱤᱪᱩᱭᱮᱥᱮᱱ ᱨᱮ ᱡᱟᱦᱟᱸ ᱡᱮ ᱩᱱᱨᱮ ᱡᱟᱦᱟᱸ ᱢᱟᱨᱮ ᱪᱤᱛᱟᱹᱨ ᱨᱮᱱᱟᱜ ᱯᱷᱳᱞ ᱜᱮ ᱱᱟᱣᱟ ᱪᱤᱛᱟᱹᱨ ᱨᱮᱱᱟᱜ ᱚᱨᱡᱚ ᱞᱮᱠᱟᱛᱮ ᱠᱤᱱᱛᱩ ᱱᱟᱣᱟ ᱪᱤᱛᱟᱹᱨ ᱫᱚ ᱱᱚᱰᱮ ᱛᱩᱞᱟᱹᱜ ᱠᱟᱱᱟ ᱥᱮ ᱨᱟᱠᱟᱵ ᱠᱟᱱᱟ ᱟᱨᱠᱤ ᱱᱚᱣᱟ ᱤᱧ ᱢᱚᱱᱮᱭᱟ ᱦᱮᱸ ᱢᱟᱨᱮ ᱪᱤᱛᱟᱹᱨ ᱵᱟᱝ ᱛᱟᱦᱮᱸ ᱞᱮᱱᱠᱷᱟᱱ ᱱᱟᱣᱟ ᱪᱤᱛᱟᱹᱨ ᱥᱮ ᱱᱟᱣᱟ ᱚᱵᱚᱥᱛᱷᱟ ᱨᱮᱫᱚ ᱵᱟᱵᱚᱱ ᱦᱮᱡ ᱫᱟᱲᱮᱭᱟᱜ ᱠᱮᱭᱟ ᱥᱮ ᱤᱧ ᱦᱚᱸ ᱵᱟᱹᱧ ᱦᱮᱡ ᱫᱟᱲᱮ ᱠᱮᱭᱟ ᱚᱱᱟᱛᱮ ᱢᱟᱨᱮ ᱪᱤᱛᱟᱹᱨ ᱥᱮ ᱞᱟᱦᱟᱛᱮ ᱡᱟᱦᱟᱸ ᱯᱷᱳᱴᱳ ᱠᱚ ᱛᱩᱞᱟᱹᱣ ᱠᱟᱱᱟ ᱤᱱᱟ ᱨᱮᱭᱟᱜ ᱮᱱᱮᱢ ᱫᱚ ᱟᱹᱰᱤ ᱛᱮᱜ ᱜᱮ ᱢᱮᱱᱟᱜ ᱠᱟᱫᱟ